ᱦᱮᱞᱳ ᱠᱳᱪ ᱜᱚᱢᱠᱮ ᱵᱮᱱ ᱞᱟᱹᱭ ᱫᱟᱛᱚ ᱵᱟᱸᱠᱩᱲᱟ ᱦᱚᱱᱚᱛᱨᱮ ᱚᱱᱠᱟ ᱪᱮᱫ ᱪᱮᱫ ᱠᱷᱮᱞᱳᱰ ᱠᱚ ᱢᱮᱱᱟᱜᱼᱟ ᱟᱪᱪᱷᱟ ᱟᱹᱞᱤᱧ ᱫᱚ ᱢᱤᱫᱴᱟᱱ ᱵᱚᱞ ᱠᱷᱮᱞ ᱜᱳᱞᱟᱨ ᱠᱟᱱᱟᱞᱤᱧ ᱚᱱᱟ ᱵᱚᱞ ᱠᱷᱮᱞᱨᱮ ᱪᱮᱫ ᱞᱮᱠᱟ ᱥᱩᱡᱳᱜ ᱥᱩᱵᱤᱫᱷᱟ ᱠᱚ ᱢᱮᱱᱟᱜᱼᱟ ᱪᱮᱫ ᱠᱟ ᱥᱩᱵᱤᱫᱷᱟ ᱚᱱᱟ ᱟᱪᱪᱷᱟ ᱵᱩᱡᱽ ᱫᱟᱹᱧ ᱟᱪᱪᱷᱟ ᱠᱤᱨᱠᱮᱴ ᱠᱷᱮᱞ ᱨᱮᱫᱚ ᱛᱟᱦᱚᱞᱮ ᱪᱮᱫ ᱞᱮᱠᱟ ᱥᱩᱵᱤᱫᱷᱟ ᱢᱮᱱᱟᱜᱼᱟ ᱱᱮᱥᱚᱱᱟᱞ ᱞᱮᱵᱮᱞᱨᱮ ᱪᱟᱞᱟᱣ ᱨᱮᱱᱟᱜ ᱥᱩᱡᱳᱜ ᱥᱩᱵᱤᱫᱷᱟ ᱢᱮᱱᱟᱜᱼᱟ ᱚᱱᱟ ᱠᱚ ᱴᱷᱤᱠ ᱟᱪᱪᱷᱮ ᱠᱳᱪ ᱜᱚᱢᱠᱮ ᱛᱟᱦᱚᱞᱮ ᱠᱷᱟᱱ ᱫᱚ ᱪᱮᱥᱴᱟᱭᱟᱞᱤᱧ ᱦᱟᱛᱟᱣ ᱨᱮᱱᱟᱜ ᱡᱮᱢᱚᱱ ᱫᱟᱣ ᱠᱚ ᱧᱟᱢ ᱨᱮᱱᱟᱜ ᱚᱱᱟ ᱠᱚ ᱟᱹᱵᱤᱱ ᱴᱷᱮᱱ ᱟᱸᱡᱚᱢ ᱠᱟᱛᱮᱜ ᱟᱹᱰᱤ ᱨᱟᱹᱥᱠᱟᱹ ᱥᱮ ᱠᱷᱩᱥᱤ ᱞᱤᱧ ᱵᱩᱡᱷᱟᱹᱣ ᱠᱮᱫᱟ ᱴᱷᱤᱠ ᱜᱮᱭᱟ ᱛᱚᱵᱮ ᱢᱟ ᱟᱪᱪᱷᱟ ᱴᱷᱤᱠᱜᱮᱭᱟ ᱛᱟᱦᱚᱞᱮ ᱢᱟ